ᱟᱵᱚ ᱠᱚᱨᱮᱱ ᱮᱱᱮᱡ ᱥᱮᱨᱮᱧ ᱠᱚ ᱡᱮᱢᱚᱱ ᱢᱮᱱᱟᱜ ᱠᱚᱣᱟ ᱵᱚᱞᱤᱭᱩᱰ ᱨᱮ ᱪᱟᱞᱟᱜ ᱞᱟᱹᱜᱤᱫ ᱛᱮ ᱡᱮᱢᱚᱱᱮ ᱧᱮᱞᱚᱜᱚᱜ ᱠᱟᱱᱟ ᱢᱤᱫᱴᱮᱱ ᱰᱚᱜᱚᱨ ᱥᱚᱨᱮᱱ ᱛᱟᱨᱯᱚᱨᱮ ᱢᱮᱱᱟᱭᱟ ᱟᱭᱢᱟ ᱠᱚ ᱢᱮᱱᱟᱜ ᱠᱚᱣᱟ ᱧᱩᱛᱩᱢ ᱠᱚ ᱢᱮᱱᱟᱜ ᱛᱟᱠᱚᱣᱟ ᱛᱟᱨᱯᱚᱨ ᱦᱩᱭᱩᱜ ᱠᱟᱱᱟ ᱥᱮᱨᱮᱧ ᱨᱮᱭᱟᱜ ᱤᱭᱟᱹ ᱫᱚ ᱡᱤᱭᱟᱹᱲ ᱛᱮ ᱥᱮᱨᱮᱧ ᱡᱮᱢᱚᱱ ᱟᱵᱚᱨᱮᱱ ᱦᱟᱲᱟᱢ ᱵᱩᱲᱦᱤ ᱢᱮᱱᱟᱜ ᱠᱚᱣᱟ ᱛᱩᱢᱫᱟᱜ ᱴᱟᱢᱟᱠ ᱱᱤᱭᱮᱛᱮ ᱮᱠᱫᱚᱢ ᱮᱱᱮᱡ ᱠᱚ ᱥᱟᱯᱟᱵᱚᱜᱼᱟ ᱟᱨ ᱢᱚᱡᱽ ᱛᱮ ᱡᱤᱭᱟᱹᱲᱟᱛᱮ ᱠᱚ ᱥᱮᱨᱮᱧᱟ ᱥᱮᱨᱮᱧ ᱠᱟᱛᱮᱫ ᱩᱱᱠᱩ ᱠᱚ ᱨᱟᱹᱥᱠᱟᱹᱭᱟ ᱨᱟᱹᱥᱠᱟᱹ ᱠᱟᱛᱮᱫ ᱡᱮᱢᱚᱱ ᱟᱵᱚᱣᱟᱜ ᱦᱚᱲᱟᱜ ᱠᱚ ᱵᱟᱲᱟᱭᱟ ᱡᱮᱢᱚᱱ ᱱᱚᱝᱠᱟ ᱛᱤᱱᱟᱹᱜ ᱠᱚ ᱧᱮᱞ ᱠᱚᱣᱟ ᱟᱨ ᱠᱚ ᱛᱟᱭᱱᱚᱢ ᱛᱮᱦᱚᱸ ᱠᱚ ᱵᱟᱲᱟᱭᱟ ᱡᱮ ᱱᱚᱝᱠᱟ ᱥᱮᱨᱮᱧ ᱡᱮᱢᱚᱱ ᱟᱠᱚᱣᱟᱜ ᱢᱚᱡᱽᱼᱚᱜ